ᱢᱤᱫᱴᱟᱝ ᱛᱤ ᱯᱟᱢᱯ ᱫᱚ ᱟᱭᱢᱟ ᱫᱷᱟᱣ ᱰᱷᱮᱠᱚᱡ ᱞᱮᱠᱷᱟᱡ ᱜᱮ ᱫᱟᱜ ᱩᱰᱩᱠᱚᱜᱼᱟ ᱯᱨᱚᱛᱦᱚᱢ ᱯᱨᱚᱛᱷᱚᱢ ᱫᱟᱜ ᱫᱚ ᱞᱚᱞᱚᱜᱮ ᱛᱟᱦᱮᱸᱱᱟ ᱟᱭᱢᱟ ᱫᱷᱟᱣ ᱰᱷᱮᱠᱚᱡ ᱠᱟᱛᱮᱫ ᱡᱚᱠᱷᱚᱱ ᱫᱟᱜ ᱩᱰᱩᱜᱚᱜᱼᱟ ᱛᱚᱠᱷᱚᱱ ᱞᱚᱞᱚᱫᱟᱜ ᱩᱰᱩᱠ ᱞᱟᱦᱟᱜᱼᱟ ᱛᱟᱨᱯᱚᱨ ᱚᱛ ᱞᱟᱛᱟᱨ ᱨᱮ ᱡᱟ ᱨᱮᱭᱟᱲ ᱫᱟᱜ ᱢᱮᱱᱟᱜᱼᱟ ᱚᱱᱟ ᱩᱰᱩᱜᱚᱜᱼᱟ ᱥᱤᱛᱩᱝᱨᱮ ᱰᱷᱮᱠᱚᱡ ᱥᱚᱢᱚᱭ ᱥᱤᱛᱩᱝ ᱫᱚ ᱞᱟᱜᱟᱜ ᱜᱮᱭᱟ ᱠᱤᱱᱛᱩ ᱫᱟᱜ ᱩᱰᱩᱠᱚᱜᱼᱟ ᱫᱟᱜ ᱨᱮᱭᱟᱲᱟ ᱧᱩ ᱠᱟᱛᱮᱫ ᱟᱹᱰᱤ ᱨᱟᱦᱟᱣ ᱵᱩᱡᱷᱟᱹᱜᱼᱟ ᱩᱱᱟᱹᱜ ᱠᱷᱟᱹᱛᱤᱨ ᱩᱱᱟᱹᱜ ᱥᱤᱛᱩᱝ ᱫᱚ ᱵᱟᱝ ᱟᱹᱭᱠᱟᱹᱜᱼᱟ ᱱᱤᱭᱟᱹᱜᱮ ᱱᱚᱝᱠᱟᱜᱮ ᱛᱤ ᱯᱟᱢᱯᱯᱮ ᱠᱟᱹᱢᱤᱭᱟ ᱟᱵᱟᱨ ᱟᱭᱢᱟ ᱨᱚᱠᱚᱢ ᱯᱟᱢᱯ ᱦᱚᱸ ᱢᱮᱱᱟᱜᱼᱟ ᱡᱮᱢᱚᱱ ᱢᱳᱴᱚᱨ ᱫᱤᱭᱮ ᱯᱟᱢᱯ ᱢᱮᱱᱟᱜᱼᱟ ᱠᱤᱱᱛᱩ ᱱᱤᱭᱟᱹ ᱛᱤ ᱯᱟᱢᱯ ᱫᱚ ᱜᱳᱴᱟ ᱟᱹᱛᱩ ᱫᱤᱥᱚᱢ ᱠᱚᱨᱮᱜᱮ ᱛᱟᱦᱮᱸᱱᱟ ᱵᱮᱥᱤᱨ ᱵᱷᱟᱜᱽ ᱜᱨᱟᱢ ᱚᱧᱪᱚᱞ ᱠᱚᱨᱮ ᱡᱟᱦᱟᱸᱭᱟᱜ ᱚᱲᱟᱜ ᱠᱚᱨᱮ ᱵᱮᱥᱤᱨ ᱵᱷᱟᱜᱽ ᱠᱚ ᱛᱤ ᱯᱟᱢᱯ ᱠᱚ ᱤᱭᱩᱥ ᱜᱮᱭᱟ ᱟᱨ ᱴᱟᱣᱩᱱ ᱥᱮᱫ ᱨᱮᱫᱚ ᱵᱮᱥᱤᱨ ᱵᱷᱟᱜᱽ ᱯᱟᱢᱯᱮ ᱫᱤᱭᱮ ᱵᱟᱠᱷᱟᱡ ᱢᱚᱴᱚᱨ ᱯᱟᱢᱯ ᱫᱤᱭᱮ ᱵᱮᱥᱤᱨ ᱵᱷᱟᱜᱽ ᱫᱟᱜ ᱠᱚ ᱩᱰᱩᱠᱟ ᱟᱵᱟᱨ ᱴᱟᱭᱤᱢ ᱠᱚᱞ ᱢᱮᱱᱟᱜᱼᱟ ᱚᱱᱛᱮ ᱫᱚ ᱜᱨᱟᱢ ᱚᱧᱪᱚᱞ ᱠᱚᱨᱮ ᱫᱚ ᱩᱱᱟᱹᱜ ᱴᱟᱭᱤᱢ ᱠᱚᱞ ᱠᱚᱫᱚ ᱵᱟᱹᱱᱩᱜᱼᱟ ᱱᱤᱭᱟᱹᱜᱮ ᱠᱩᱣᱟᱹ ᱠᱷᱚᱱ ᱵᱟᱠᱷᱟᱡ ᱛᱤ ᱯᱟᱢᱯ ᱠᱷᱚᱱᱜᱮᱠᱚ ᱫᱟᱜ ᱠᱚ ᱩᱰᱩᱠᱟ ᱚᱛ ᱞᱟᱛᱟᱨ ᱠᱷᱚᱱᱟᱜ ᱫᱟᱜ ᱩᱰᱩᱠᱚᱜ ᱚᱱᱟ ᱠᱷᱟᱹᱛᱤᱨ ᱚᱱᱟ ᱫᱟᱜ ᱫᱚ ᱨᱮᱭᱟᱲ ᱜᱮ ᱛᱟᱦᱮᱸᱱᱟ